ᱦᱮᱞᱳ ᱟᱢ ᱫᱚ ᱚᱠᱚᱭ ᱦᱮᱸ ᱦᱮᱸ ᱟᱫᱚ ᱞᱟᱹᱭ ᱛᱟᱞᱟᱝ ᱢᱮ ᱪᱟᱯᱚᱞ ᱫᱚᱠᱟᱱ ᱯᱟᱱᱟᱦᱤ ᱫᱚᱠᱟᱱ ᱡᱚᱛᱚᱧ ᱡᱷᱤᱡ ᱠᱟᱜ ᱜᱤᱭᱟᱹᱧ ᱦᱮᱸ ᱞᱟᱹᱭ ᱢᱮ ᱪᱮᱫ ᱡᱟᱹᱨᱩᱲᱟᱢ ᱠᱟᱱᱟ ᱡᱩᱛᱟᱹ ᱫᱚ ᱠᱟᱹᱴᱤᱡ ᱜᱤᱫᱽᱨᱟᱹ ᱠᱷᱚᱱ ᱞᱟᱹᱭ ᱠᱟᱨᱛᱮ ᱞᱟᱹᱴᱩ ᱦᱟᱲᱟᱢ ᱦᱚᱲ ᱦᱟᱹᱵᱤᱡ ᱦᱮᱱᱟᱜᱼᱟ ᱟᱫᱚ ᱛᱤᱱᱟᱹᱜ ᱱᱟᱢᱵᱟᱨᱮᱢ ᱡᱟᱹᱨᱩᱲᱚᱜ ᱠᱟᱱᱟ ᱦᱮᱸ ᱦᱮᱸ ᱦᱮᱸ ᱦᱮᱱᱟᱜ ᱜᱮᱭᱟ ᱦᱮᱱᱟᱜ ᱜᱮᱭᱟ ᱟᱫᱚ ᱟᱹᱰᱤ ᱟᱭᱢᱟ ᱯᱤᱥ ᱫᱚ ᱵᱟᱹᱱᱩᱜᱼᱟ ᱯᱩᱱᱭᱟᱹ ᱢᱚᱬᱮ ᱜᱚᱴᱮᱡ ᱯᱤᱥ ᱜᱟᱱ ᱜᱮ ᱦᱮᱱᱟᱜᱼᱟ ᱥᱤᱡᱮᱱ ᱵᱟᱹᱱᱩᱜ ᱛᱮ ᱵᱟᱠᱚ ᱦᱟᱛᱟᱣᱫᱟ ᱦᱚᱲ ᱦᱚᱸ ᱟᱫᱚ ᱦᱟᱱᱟ ᱤᱭᱟᱹ ᱥᱤᱡᱮᱱ ᱫᱚ ᱰᱷᱮ ᱨ ᱜᱮ ᱦᱤᱡᱩᱜᱼᱟ ᱦᱟᱸᱜ ᱯᱚᱨᱚᱵᱽ ᱥᱤᱡᱮᱱ ᱫᱚ ᱦᱮᱸ ᱦᱮᱸ ᱦᱤᱡᱩᱜ ᱛᱟᱞᱟᱝ ᱢᱮ ᱟᱢ ᱡᱮ ᱡᱮᱢᱚᱱ ᱫᱟᱢ ᱛᱤᱱᱟᱹᱜ ᱨᱮᱭᱟᱜ ᱮᱢ ᱡᱟᱹᱨᱩᱲᱚᱜ ᱠᱟᱱᱟ ᱪᱟᱨᱥᱚ ᱴᱟᱠᱟ ᱯᱟᱸᱪᱥᱚ ᱴᱟᱠᱟ ᱦᱟᱡᱟᱨ ᱴᱟᱠᱟ ᱨᱮᱭᱟᱜ ᱦᱚᱸ ᱦᱮᱱᱟᱜᱼᱟ ᱚᱱᱟ ᱨᱮᱫᱚ ᱦᱮᱸ ᱦᱮᱱᱟᱜᱼᱟ ᱟᱭᱢᱟ ᱨᱚᱠᱚᱢ ᱰᱤᱡᱟᱭᱤᱱ ᱰᱤᱡᱟᱭᱤᱱ ᱱᱮᱛᱟᱨ ᱦᱚᱸ ᱦᱮᱸ ᱦᱩᱭᱩᱜ ᱜᱮᱭᱟ ᱦᱩᱭᱩᱜ ᱜᱮᱭᱟ ᱦᱮᱸ ᱟᱢ ᱦᱤᱡᱩᱜ ᱢᱮ ᱟᱢ ᱦᱤᱡᱩᱜ ᱢᱮ ᱧᱮᱞ ᱤᱫᱤᱜ ᱢᱮ ᱟᱨ ᱠᱩᱥᱤᱜ ᱢᱮ ᱦᱮᱸ ᱧᱟᱢᱚᱜ ᱜᱮᱭᱟ ᱚᱱᱟ ᱛᱮᱨᱚ ᱱᱚᱢᱵᱚᱨ ᱪᱳᱫᱽᱫᱚ ᱱᱚᱢᱵᱚᱨ ᱵᱟᱨᱚ ᱱᱚᱢᱵᱚᱨ ᱦᱮᱱᱟᱜᱼᱟ ᱟᱫᱚ ᱛᱤᱱᱟᱹᱜ ᱱᱚᱢᱵᱚᱨ ᱡᱟᱹᱨᱩᱲᱚᱜ ᱠᱟᱱᱟ ᱦᱮᱸ ᱴᱷᱤᱠ ᱜᱮᱭᱟ ᱟᱪᱪᱷᱟ ᱦᱮᱸ ᱦᱮᱸ ᱴᱷᱤᱠ ᱜᱮ ᱴᱷᱤᱠ ᱜᱮᱭᱟ ᱴᱷᱤᱠ ᱜᱮᱭᱟ ᱟᱢ ᱥᱚᱢᱚᱭ ᱧᱟᱢ ᱠᱟᱛᱮᱫ ᱦᱤᱡᱩᱜ ᱢᱮ ᱦᱮᱸ ᱴᱷᱤᱠ ᱜᱮᱭᱟ ᱛᱚᱵᱮ ᱦᱮᱸ ᱚᱱᱟ ᱢᱳᱲ ᱠᱷᱚ ᱚᱱᱟ ᱪᱮᱛᱟᱱ ᱥᱮᱫ ᱟᱢ ᱦᱟᱸᱜ ᱢᱩᱨᱢᱩ ᱥᱩ ᱥᱴᱳᱨᱮᱢ ᱧᱮᱞᱟ ᱦᱟᱸᱜ ᱦᱮᱸ ᱠᱩᱞᱤ ᱠᱚᱣᱟᱢ ᱦᱟᱸᱜ ᱟᱨᱮᱢ ᱪᱟᱞᱟᱜᱼᱟ ᱦᱟᱸᱜ ᱦᱮᱸ ᱴᱷᱤᱠ ᱜᱮᱭᱟ ᱢᱟ ᱫᱚᱦᱚᱭᱮᱫᱟᱹᱧ ᱦᱮᱸ ᱴᱷᱤᱠ ᱜᱮᱭᱟ ᱴᱷᱤᱠ ᱜᱮᱭᱟ ᱦᱮᱸ ᱴᱷᱤᱠ ᱜᱮᱭᱟ